ᱦᱮᱸ ᱱᱤᱭᱟᱹ ᱵᱳᱞᱯᱩᱨ ᱴᱨᱟᱵᱷᱮᱞ ᱮᱡᱮᱱᱥᱤ ᱢᱮᱱᱢᱮ

ᱦᱮᱸ ᱟᱪᱪᱷᱟ ᱛᱤᱱᱟᱹᱜ ᱦᱚᱲᱯᱮ ᱪᱟᱞᱟᱜᱼᱟ ᱯᱩᱱ ᱦᱚᱲ ᱴᱷᱤᱠ ᱜᱮᱭᱟ ᱛᱚ ᱫᱟᱨᱡᱤᱞᱤᱝ ᱪᱟᱞᱟᱜ ᱞᱟᱹᱜᱤᱫ ᱛᱤᱦᱤᱧ ᱜᱟᱯᱟ ᱟᱞᱮᱭᱟᱜ ᱫᱚ ᱵᱟᱭ ᱨᱳᱰ ᱛᱮ ᱦᱚᱸᱞᱮ ᱤᱫᱤ ᱠᱚᱣᱟ ᱜᱟᱹᱰᱤᱛᱮ ᱟᱵᱟᱨ ᱴᱨᱮᱹᱱ ᱛᱮ ᱦᱚᱸ ᱫᱟᱬᱟᱱ ᱪᱟᱞᱟᱣ ᱨᱮᱱᱟᱜ ᱵᱮᱵᱚᱥᱛᱷᱟ ᱢᱮᱱᱟᱜᱼᱟ ᱛᱚ ᱜᱟᱹᱰᱤᱛᱮ ᱥᱮ ᱴᱨᱮᱹᱱ ᱛᱮᱢ ᱪᱟᱞᱟᱜ ᱮᱢ ᱠᱩᱥᱤᱭᱟᱜᱼᱟ ᱦᱮᱸ ᱦᱮᱸ ᱦᱮᱸ

ᱟᱯᱮ ᱵᱟᱦᱨᱮ ᱠᱷᱚᱡ ᱠᱤᱨᱤᱧ ᱠᱟᱛᱮᱫ ᱡᱚᱢ ᱵᱟᱝ ᱦᱩᱭᱩᱜ ᱛᱟᱯᱮᱭᱟ ᱚᱱᱟᱛᱮᱧ ᱢᱮᱱᱟ ᱚᱱᱟ ᱵᱚᱱᱫᱮᱵᱷᱟᱨᱚᱛ ᱮᱠᱥᱯᱨᱮᱥ ᱛᱮ ᱡᱩᱫᱤᱯᱮ ᱪᱟᱞᱟᱜ ᱠᱷᱟᱱ ᱟᱹᱰᱤ ᱵᱷᱟᱹᱜᱤᱜᱮ ᱦᱩᱭᱩᱜᱼᱟ ᱡᱟᱹᱥᱛᱤ ᱵᱚᱞᱛᱮ ᱜᱟᱹᱰᱤᱛᱮ ᱪᱟᱞᱟᱣ ᱠᱷᱚᱱ ᱫᱚ ᱟᱭᱢᱟᱜᱮ ᱠᱚᱢ ᱯᱟᱲᱟᱜᱼᱟ ᱜᱟᱹᱰᱤ ᱛᱮᱫᱚ ᱟᱭᱢᱟ ᱠᱷᱚᱨᱪᱟ ᱯᱟᱲᱟᱜᱼᱟ ᱯᱞᱟᱥ ᱢᱟᱱᱮ ᱯᱩᱱ ᱦᱚᱲᱟᱜ ᱜᱟᱹᱰᱤ ᱛᱮ ᱴᱨᱟᱵᱷᱮᱞ ᱴᱨᱟᱵᱷᱮᱞ ᱞᱟᱹᱜᱤᱫ ᱟᱭᱢᱟ ᱠᱷᱚᱨᱪᱟᱜᱮ ᱯᱟᱲᱟᱜᱼᱟ ᱠᱤᱱᱛᱩ ᱵᱚᱱᱫᱮᱵᱷᱟᱨᱚᱛ ᱨᱮᱱᱟᱜ ᱴᱤᱠᱤᱴ ᱫᱚ ᱩᱱᱟᱹᱜ ᱫᱚ ᱵᱟᱝ ᱫᱟᱢᱟ ᱜᱟᱹᱰᱤ ᱠᱷᱚᱨᱪᱟ ᱠᱷᱚᱱ ᱫᱚ ᱠᱚᱢ ᱜᱮᱭᱟ ᱯᱩᱱ ᱦᱚᱲ ᱯᱚᱠᱠᱷᱮ ᱫᱚ ᱟᱭᱢᱟ ᱠᱚᱢᱜᱮ ᱯᱟᱲᱟᱜᱼᱟ

ᱱᱤᱭᱩ ᱡᱚᱞᱯᱟᱭᱜᱩᱲᱤ ᱚᱸᱰᱮ ᱠᱷᱚᱱ ᱦᱚᱸ ᱟᱞᱮᱨᱮᱱ ᱴᱨᱟᱵᱷᱮᱞ ᱮᱡᱮᱱᱴ ᱢᱮᱱᱟᱜ ᱟᱠᱟᱫ ᱠᱚᱣᱟ ᱤᱧ ᱟᱯᱮᱭᱟᱜ ᱡᱷᱚᱛᱚ ᱰᱤᱴᱮᱞᱥ ᱤᱧ ᱠᱩᱞᱟᱠᱚᱣᱟ ᱚᱸᱰᱮ ᱱᱤᱭᱩ ᱡᱚᱞᱯᱟᱭᱜᱩᱲᱤ ᱨᱮ ᱥᱮᱱ ᱯᱷᱮᱰ ᱠᱟᱛᱮᱫ ᱢᱤᱫᱴᱮᱱ ᱯᱷᱳᱱ ᱱᱟᱢᱵᱟᱨ ᱤᱧ ᱮᱢᱟᱢᱟ ᱚᱱᱟ ᱯᱷᱳᱱ ᱱᱟᱢᱵᱟᱨ ᱨᱮᱧ ᱡᱳᱜᱟᱡᱳᱜᱽ ᱞᱮᱠᱷᱟᱱᱜᱮ ᱚᱸᱰᱮ ᱠᱷᱚᱱ ᱜᱟᱹᱰᱤ ᱱᱤᱭᱟᱹ ᱦᱳᱴᱮᱞ ᱫᱷᱟᱹᱵᱤᱡ ᱠᱚ ᱯᱷᱮᱰ ᱠᱟᱯᱮᱭᱟ ᱠᱚᱱᱚ ᱚᱥᱩᱵᱤᱫᱷᱟ ᱵᱟᱝ ᱦᱩᱭᱩᱜᱼᱟ ᱦᱮᱸ ᱦᱮᱸ ᱦᱮᱸ ᱦᱮᱸ ᱫᱟᱬᱟᱱ ᱞᱟᱹᱜᱤᱫ ᱚᱸᱰᱮ ᱠᱷᱚᱱ ᱫᱟᱬᱟ ᱫᱟᱲᱮᱭᱟᱜᱼᱟ ᱴᱷᱤᱠ ᱴᱷᱤᱠ ᱠᱷᱚᱡᱽ ᱠᱷᱟᱱ ᱟᱯᱮ ᱱᱤᱡᱮᱨ ᱢᱚᱛᱚᱱ ᱯᱮ ᱪᱟᱞᱟᱣ ᱫᱟᱲᱮᱭᱟᱜᱼᱟ ᱡᱟᱦᱟᱸ ᱜᱮᱯᱮ ᱟᱪᱩᱨᱚᱜ ᱥᱮ ᱫᱟᱬᱟᱱ ᱚᱸᱰᱮ ᱠᱷᱚᱱ ᱫᱚ ᱠᱟᱹᱴᱤᱡ ᱜᱟᱹᱰᱤᱛᱮ ᱜᱚᱴᱟ ᱫᱟᱨᱡᱤᱞᱤᱧ ᱠᱚ ᱟᱥᱮᱱ ᱠᱟᱯᱮᱭᱟᱠᱚ ᱯᱚᱭᱥᱟ ᱫᱚ ᱴᱤᱠᱤᱴ ᱞᱮ ᱠᱟᱴᱟᱣ ᱞᱟᱹᱜᱤᱫ ᱤᱱᱟᱹᱯᱚᱨ ᱡᱟ ᱠᱷᱚᱨᱪᱟ ᱦᱩᱭᱩᱜᱼᱟ ᱢᱤᱫ ᱛᱮᱞᱮ ᱵᱤᱞᱟ ᱴᱷᱤᱠ ᱜᱮᱭᱟ ᱴᱷᱤᱠ ᱜᱮᱭᱟ ᱛᱟᱦᱞᱮ ᱚᱱᱟ ᱜᱮ ᱴᱷᱤᱠ ᱜᱮᱭᱟ ᱰᱮᱴ ᱧᱮᱞ ᱠᱟᱛᱮᱫ ᱛᱟᱦᱞᱮ ᱢᱤᱫᱫᱷᱟᱣ ᱡᱟᱱᱟᱣᱟᱹᱧ ᱯᱮ ᱛᱟᱦᱞᱮ ᱥᱮᱭ ᱢᱚᱛᱚᱱ ᱤᱧᱦᱚᱸ ᱴᱤᱠᱤᱴ ᱤᱧ ᱵᱮᱵᱚᱥᱛᱷᱟ ᱠᱟᱛᱟᱯᱮᱭᱟ ᱴᱷᱤᱠ ᱜᱮᱭᱟ ᱴᱷᱤᱠ ᱜᱮᱭᱟ ᱛᱷᱮᱝᱠ ᱤᱭᱩ ᱢᱮᱰᱟᱢ